ᱦᱮᱞᱳ ᱦᱮᱸ ᱦᱮᱞᱳ ᱟᱸᱡᱚᱢ ᱮᱫᱟᱵᱮᱱ ᱤᱧ ᱫᱚ ᱯᱩᱨᱵᱚᱵᱚᱨᱫᱷᱚᱢᱟᱱ ᱠᱷᱚᱱ ᱥᱟᱢᱟᱨᱯᱟ ᱥᱚᱨᱮᱱ ᱤᱧ ᱢᱮᱱ ᱫᱟ ᱤᱧᱫᱚ ᱱᱟᱪᱚᱱᱤᱭᱟ ᱧ ᱢᱮᱱ ᱮᱫᱟ ᱟᱢᱠᱤ ᱟᱢᱠᱤ ᱜᱟ ᱠᱷᱩᱲᱤᱭᱟ ᱢ ᱢᱮᱱ ᱮᱫᱟ ᱢᱮᱱ ᱮᱫᱟᱹᱧ ᱡᱮ ᱚᱱᱟ ᱫᱟᱥᱟᱸᱭ ᱤᱫᱤᱠᱟᱛᱮ ᱥᱮ ᱫᱟᱥᱟᱸᱭ ᱥᱮᱨᱮᱧ ᱤᱫᱤᱠᱟᱛᱮ ᱚᱱᱟ ᱱᱤᱭᱟᱹ ᱡᱟᱦᱟᱸᱱᱟ ᱮᱢ ᱢᱮᱱ ᱫᱟᱲᱮᱭᱟ ᱼᱟ ᱟᱢ ᱫᱟᱥᱟᱸᱭ ᱛᱤᱧᱟ ᱜ ᱫᱟᱥᱟᱸᱭ ᱫᱟᱥᱟᱸᱭ ᱛᱤᱧᱟ ᱜ ᱨᱚᱠᱚᱢ ᱢᱮᱱᱟᱜ ᱼᱟ ᱛᱤᱧᱟ ᱜ ᱛᱷᱚᱠ ᱨᱮ ᱵᱷᱟᱜᱽ ᱟᱠᱟᱱᱟ ᱦᱩᱸᱻ ᱩᱸᱻ ᱵᱟᱨᱭᱟ ᱤᱫᱤᱠᱟᱛᱮ ᱜᱮ ᱵᱟᱰᱟᱭ ᱥᱟᱱᱟ ᱧ ᱠᱟᱱᱟ ᱟᱫᱚ ᱯᱨᱚᱛᱷᱚᱢ ᱫᱚ ᱞᱚᱵᱚᱭ ᱫᱟᱥᱟᱸᱭ ᱱᱤᱭᱟᱹ ᱞᱟ ᱭᱟᱹᱧ ᱢᱮ ᱦᱮᱸᱻ ᱦᱩᱸᱻ ᱟᱨ ᱵᱷᱩᱣᱟ ᱝ ᱫᱟᱥᱟᱸᱭ ᱨᱮᱫᱚ ᱩᱸ ᱚᱱᱟ ᱢᱟᱨᱟᱜ ᱯᱤᱧᱪᱟ ᱨ ᱛᱚ ᱩᱸᱻ ᱩᱸ ᱻ ᱟᱨ ᱚᱱᱟ ᱵᱷᱩᱣᱟ ᱝ ᱫᱟᱥᱟᱸᱭ ᱫᱚ

ᱚᱱᱟ ᱦᱚᱛᱚᱫ ᱡᱟᱦᱟᱸ ᱠᱚ ᱨᱚᱦᱚᱲ ᱚᱪᱚ ᱨᱚᱦᱚᱲ ᱠᱟᱛᱮᱫ ᱡᱟᱦᱟᱸ ᱫᱤᱭᱮᱠᱚ ᱡᱩᱛᱟ

ᱩᱸ ᱢᱮᱱᱮᱫ ᱠᱟᱱ ᱛᱟᱦᱮᱱᱟᱹᱧ ᱦᱮᱸ

ᱦᱩᱸ ᱦᱮᱸᱻ ᱦᱮᱸᱻ ᱚᱻ ᱚᱱᱟᱞᱟᱹᱜᱤᱫ ᱚᱱᱟ ᱫᱚ ᱫᱟᱥᱟᱸᱭ ᱠᱚ ᱢᱮᱛᱟᱜ ᱠᱟᱱᱟ ᱩᱸᱻ

ᱦᱮᱸ ᱩᱸ ᱟᱵᱚᱨᱮᱱ ᱦᱩᱫᱩᱲᱫᱩᱨᱜᱟ ᱫᱚ ᱚᱠᱚᱭᱮ ᱛᱟᱦᱮᱸ ᱞᱮᱱᱟ ᱢᱮᱱᱟᱠᱚ ᱡᱮ ᱦᱩᱫᱩᱲᱫᱩᱨᱜᱟᱹ ᱫᱚ ᱟ ᱰᱤ ᱫᱟᱲᱮᱭᱟᱱ ᱦᱚᱲ ᱠᱟᱱᱟᱭ ᱦᱩᱸ ᱦᱩᱸᱻ ᱚᱸᱻᱭ ᱟᱪᱪᱷᱟ ᱢᱮᱱᱮᱫ ᱠᱟᱱ ᱛᱟᱦᱮᱸᱱᱟᱹᱧ ᱱᱚᱣᱟ ᱫᱟᱥᱟᱸᱭ ᱫᱚ ᱛᱤᱱ ᱚᱠᱛᱚᱵᱚᱱ ᱫᱟᱥᱟᱸᱭᱚᱜ ᱜᱮᱭᱟ ᱟᱵᱚ ᱫᱚ

ᱚᱸᱻ

ᱚᱸᱻ ᱦᱮᱸ ᱩᱸᱻ

ᱦᱮᱸ ᱟᱨ ᱢᱮᱱᱮᱫ ᱠᱟᱱ ᱛᱟᱦᱮᱱᱟᱹᱧ ᱚᱱᱟ ᱠᱚ ᱨᱮᱭᱟᱜ ᱥᱮᱨᱮᱧ ᱦᱚᱸ ᱡᱩᱫᱟᱹ ᱡᱩᱫᱟᱹ ᱜᱮ ᱛᱟᱦᱮᱱᱟ ᱦᱩᱸ ᱦᱚᱸ

ᱦᱚᱸ ᱚᱱᱟᱜᱮ ᱚᱱᱟᱜᱤᱧ ᱢᱮᱱᱮᱫ ᱠᱟᱱ ᱛᱟᱦᱮᱱᱟ ᱚᱱᱟ ᱱᱤᱭᱮ ᱩᱱᱟᱹᱜ ᱵᱟᱲᱟᱭ ᱵᱟ ᱱᱩᱜ ᱛᱤᱧᱟᱹ ᱥᱮ ᱟᱫᱚ ᱚᱱᱟᱜᱤᱧ ᱵᱟᱲᱟᱭ ᱦᱟᱛᱟᱣ ᱠᱮᱫᱟ ᱟᱢ ᱴᱷᱮᱱ ᱠᱷᱚᱱ ᱦᱮᱸ ᱴᱷᱤᱠᱜᱮᱭᱟ ᱛᱟᱦᱮᱞᱮ ᱤᱱᱠᱟᱹᱜᱮ ᱟᱭᱢᱟ ᱟᱭᱢᱟ ᱥᱟᱨᱦᱟᱣ ᱵᱟᱰᱟᱭ ᱧᱟᱢ ᱠᱤᱫᱟᱹᱧ ᱦᱮᱸ ᱢᱟ ᱛᱟᱦᱚᱞᱮ ᱫᱚᱦᱚᱭᱤᱫᱟᱹᱧ ᱛᱟᱦᱚᱞᱮ ᱦᱮᱸ ᱟᱭᱢᱟ ᱟᱭᱢᱟ ᱥᱟᱨᱦᱟᱣ